ᱯᱩᱨᱩᱞᱤᱭᱟᱹ ᱯᱩᱨᱩᱞᱤᱭᱟᱹ ᱦᱚᱱᱚᱛ ᱨᱮᱭᱟᱜ ᱱᱟᱜᱟᱢ ᱫᱚ ᱦᱩᱭᱩᱜ ᱠᱟᱱᱟ ᱡᱮᱢᱚᱱ ᱟᱹᱛᱩ ᱫᱤᱥᱚᱢ ᱠᱚ ᱞᱟᱦᱟ ᱫᱚ ᱡᱮᱢᱚᱱ ᱵᱷᱟᱹᱜᱤ ᱴᱷᱤᱠ ᱵᱟᱝ ᱛᱟᱦᱮᱸ ᱠᱟᱱᱟ ᱥᱩᱡᱳᱜᱽ ᱥᱩᱵᱤᱫᱷᱟ ᱦᱚᱸ ᱵᱟᱝ ᱛᱟᱦᱮᱸ ᱠᱟᱱᱟ ᱢᱟᱱᱮ ᱚᱲᱟᱜ ᱫᱩᱣᱟᱹᱨ ᱠᱚ ᱴᱷᱤᱠ ᱴᱷᱟᱠ ᱵᱟᱝ ᱛᱟᱦᱮᱸ ᱠᱟᱱᱟ ᱞᱟᱦᱟ ᱫᱚ ᱡᱮᱢᱚᱱ ᱟᱵᱚᱣᱟᱜ ᱡᱮᱢᱚᱱ ᱦᱚᱠ ᱟᱹᱭᱫᱟᱹᱨ ᱡᱮᱢᱚᱱ ᱵᱨᱤᱴᱤᱥ ᱠᱚᱣᱟᱜ ᱛᱤᱨᱮ ᱛᱟᱦᱮᱸ ᱠᱟᱱᱟ ᱟᱵᱚᱣᱟᱜ ᱠᱳᱱᱳ ᱥᱟᱹᱫᱷᱤᱱᱚᱛᱟ ᱵᱚᱞᱮ ᱠᱳᱱᱳ ᱡᱤᱱᱤᱥ ᱜᱮ ᱵᱟᱝ ᱛᱟᱦᱮᱸ ᱠᱟᱱᱟ ᱯᱟᱹᱦᱤᱞ ᱛᱮᱫᱚ ᱱᱮᱛᱟᱨ ᱡᱚᱠᱷᱚᱱ ᱟᱵᱚᱨᱮᱱ ᱥᱤᱫᱩ ᱠᱟᱹᱱᱩ ᱩᱱᱠᱤᱱ ᱞᱟᱹᱲᱦᱟᱹᱭ ᱛᱟᱯᱟᱝ ᱠᱟᱛᱮᱫ ᱟᱵᱚᱣᱟᱜ ᱥᱟᱫᱷᱤᱱᱚᱛᱟ ᱠᱚ ᱥᱟᱹᱫᱷᱤᱱᱚᱛᱟ ᱠᱤᱱ ᱮᱢ ᱠᱟᱜ ᱵᱚᱱᱟ ᱟᱵᱚᱣᱟᱜ ᱱᱤᱛᱚᱜ ᱚᱫᱷᱤᱠᱟᱨ ᱡᱚᱛᱚ ᱠᱤᱪᱷᱩᱨᱮ ᱟᱵᱚᱣᱟᱜ ᱱᱤᱛᱚᱜ ᱚᱫᱷᱤᱠᱟᱨ ᱢᱮᱱᱟᱜ ᱛᱟᱵᱚᱱᱟ ᱵᱟᱠᱷᱟᱱ ᱟᱵᱚ ᱚᱱᱟ ᱠᱚ ᱠᱷᱚᱱᱟᱜ ᱟᱵᱚ ᱟᱵᱚ ᱥᱟᱺᱜᱤᱧ ᱨᱮᱵᱚᱱ ᱛᱟᱦᱮᱸ ᱠᱟᱱᱟᱵᱚᱱ ᱛᱟᱨᱯᱚᱨᱮ ᱡᱚᱠᱷᱚᱱ ᱟᱵᱚᱣᱟᱜ ᱚᱫᱷᱤᱠᱟᱨ ᱥᱟᱫᱷᱤᱱᱚᱛᱟ ᱡᱚᱛᱚ ᱠᱤᱪᱷᱩ ᱡᱚᱠᱷᱚᱱ ᱟᱵᱚ ᱵᱚᱱ ᱧᱟᱢ ᱠᱮᱫᱟ ᱛᱟᱨᱯᱚᱨᱮ ᱩᱱ ᱡᱚᱠᱷᱚᱱ ᱟᱵᱚ ᱯᱨᱚᱛᱷᱚᱢᱚᱛᱚ ᱫᱚ ᱚᱱᱟ ᱵᱤᱨ ᱵᱩᱨᱩᱨᱮ ᱚᱱᱠᱟ ᱛᱟᱦᱮᱸ ᱠᱟᱛᱮᱫ ᱛᱟᱨᱯᱚᱨᱮ ᱚᱱᱠᱟ ᱦᱚᱨᱚᱜ ᱵᱟᱸᱫᱮ ᱠᱚ ᱚᱱᱠᱟ ᱴᱷᱤᱠ ᱴᱷᱟᱠ ᱵᱟᱝ ᱛᱟᱦᱮᱸ ᱠᱟᱱᱟ ᱚᱲᱟᱜ ᱠᱚ ᱛᱚᱵᱮ ᱟᱥᱛᱮ ᱟᱥᱛᱮ ᱛᱮ ᱠᱷᱩᱯᱲᱤ ᱢᱩᱯᱲᱤ ᱚᱲᱟᱜ ᱵᱮᱱᱟᱣ ᱠᱟᱛᱮᱫ ᱠᱚᱱᱚ ᱨᱚᱠᱚᱢᱛᱮ ᱚᱲᱟᱜ ᱵᱮᱱᱟᱣ ᱠᱟᱛᱮᱫ ᱚᱱᱠᱟ ᱚᱲᱟᱜ ᱨᱮ ᱛᱟᱦᱮᱸ ᱦᱚᱨᱚᱜ ᱵᱟᱸᱫᱮ ᱴᱷᱤᱠ ᱴᱷᱟᱠ ᱵᱟᱝ ᱡᱚᱢᱟᱜ ᱧᱩᱣᱟᱜ ᱴᱷᱤᱠ ᱴᱷᱟᱠ ᱵᱟᱝ ᱠᱳᱱᱳ ᱥᱩᱡᱳᱜᱽ ᱥᱩᱵᱤᱫᱷᱟ ᱵᱟᱝ ᱚᱞ ᱯᱟᱲᱦᱟᱣ ᱨᱮᱱᱟᱜ ᱠᱳᱱᱳ ᱥᱩᱵᱤᱫᱷᱟ ᱦᱚᱸ ᱵᱟᱝ ᱛᱟᱦᱮᱸ ᱠᱟᱱᱟ ᱛᱟᱨᱯᱚᱨ ᱱᱚᱣᱟ ᱟᱹᱛᱩ ᱫᱤᱥᱚᱢ ᱨᱮᱱ ᱛᱚᱠᱷᱚᱱ ᱩᱱᱟᱹᱜ ᱫᱤᱱ ᱨᱮᱫᱚ ᱠᱳᱱᱳ ᱢᱟᱪᱮᱫ ᱦᱚᱸ ᱵᱟᱠᱚ ᱛᱟᱦᱮᱸ ᱠᱟᱱᱟ ᱛᱟᱨᱯᱚᱨ ᱡᱟᱦᱟᱸᱨᱮᱱ ᱪᱤᱠᱟᱹ ᱠᱟᱛᱮᱫ ᱟᱵᱚ ᱵᱚᱱ ᱚᱞ ᱯᱟᱲᱦᱟᱣ ᱵᱚᱱ ᱥᱮᱬᱟᱭᱟ ᱚᱱᱟ ᱚᱱᱟ ᱚᱱᱟ ᱨᱮᱱᱟᱜ ᱤᱭᱟᱹ ᱦᱚᱸ ᱵᱟᱝ ᱛᱟᱦᱮᱸ ᱠᱟᱱᱟ ᱛᱚᱠᱷᱚᱱ ᱫᱚ ᱛᱟᱨᱯᱚᱨᱮ ᱚᱱᱠᱟᱱᱟᱜ ᱢᱟᱱᱮ ᱴᱟᱠᱟ ᱯᱚᱭᱥᱟ ᱠᱚ ᱴᱷᱤᱠ ᱴᱷᱟᱠ ᱵᱟᱝ ᱛᱟᱦᱮᱸ ᱠᱟᱱᱟ ᱡᱮ ᱵᱷᱟᱹᱜᱤ ᱩᱱᱟᱹᱜ ᱫᱤᱱ ᱫᱚ ᱡᱮᱢᱚᱱ ᱡᱟᱦᱟᱱᱟᱜ ᱠᱤᱨᱤᱧ ᱞᱟᱹᱜᱤᱫ ᱛᱮᱦᱚᱸ ᱡᱮᱢᱚᱱ ᱠᱚᱢ ᱴᱟᱠᱟᱛᱮ ᱟᱹᱰᱤᱜᱟᱱ ᱡᱤᱱᱤᱥ ᱧᱟᱢᱚᱜ ᱠᱟᱱ ᱛᱟᱦᱮᱱᱟ ᱩᱱ ᱡᱚᱠᱷᱚᱱ ᱦᱚᱸ ᱫᱟᱢ ᱦᱚᱸ ᱠᱚᱢ ᱛᱟᱦᱮᱸ ᱠᱟᱱᱟ ᱠᱤᱱᱛᱩ ᱱᱤᱛᱚᱜᱟᱜ ᱫᱚ ᱡᱮᱢᱚᱱ ᱟᱨ ᱱᱤᱛᱚᱜ ᱡᱮᱢᱚᱱ ᱱᱤᱛᱚᱜ ᱫᱚ ᱟᱹᱰᱤ ᱠᱤᱪᱷᱩ ᱫᱟᱢ ᱡᱚᱛᱚ ᱠᱤᱪᱷᱩ ᱡᱤᱱᱤᱥ ᱨᱮᱱᱟᱜ ᱫᱟᱢ ᱦᱚᱸ ᱵᱟᱹᱲᱛᱤ ᱜᱮᱭᱟ ᱴᱟᱠᱟ ᱦᱚᱸ ᱵᱮᱥᱤ ᱜᱮᱭᱟ ᱛᱟᱦᱞᱮ ᱟᱵᱚ ᱱᱤᱛᱚᱜ ᱫᱚ ᱟᱹᱛᱩ ᱴᱚᱞᱟ ᱴᱚᱞᱟᱨᱮ ᱤᱥᱠᱩᱞ ᱥᱟᱱᱛᱟᱲᱤ ᱤᱥᱠᱩᱞ ᱦᱩᱭ ᱠᱟᱱᱟ ᱥᱟᱱᱛᱟᱲᱤ ᱢᱤᱰᱤᱭᱟᱢ ᱨᱮ ᱥᱟᱱᱛᱟᱞᱤ ᱢᱤᱰᱤᱭᱟᱢ ᱨᱮ ᱱᱤᱛᱚᱜ ᱫᱚ ᱢᱟᱥᱴᱟᱨ ᱠᱚᱦᱚᱸ ᱢᱟᱪᱮᱫ ᱠᱚᱦᱚᱸ ᱢᱮᱱᱟᱜ ᱠᱚᱣᱟ ᱢᱟᱪᱮᱫ ᱜᱚᱢᱠᱮ ᱛᱟᱠᱚ ᱦᱚᱸ ᱛᱟᱦᱞᱮ ᱱᱤᱛᱚᱜ ᱫᱚ ᱱᱤᱭᱟᱹᱜᱤᱧ ᱞᱟᱹᱭᱟ ᱡᱮ ᱟᱵᱚ ᱡᱮᱢᱚᱱ ᱡᱮᱢᱚᱱ ᱵᱟᱝᱞᱟ ᱤᱝᱞᱤᱥ ᱢᱤᱰᱤᱭᱟᱢ ᱠᱟᱛᱮᱫ ᱡᱮᱢᱚᱱ ᱟᱵᱚᱣᱟᱜ ᱯᱟᱹᱨᱥᱤ ᱛᱮ ᱡᱟᱛᱮ ᱚᱞᱚᱜ ᱯᱟᱲᱦᱟᱣ ᱵᱚᱱ ᱥᱮᱬᱟᱭ ᱢᱟ ᱟᱵᱚᱣᱟᱜ ᱯᱟᱹᱨᱥᱤᱛᱮ ᱡᱟᱛᱮ ᱚᱞ ᱯᱟᱲᱦᱟᱣ ᱥᱮᱬᱟ ᱠᱟᱛᱮᱫ ᱡᱮᱢᱚᱱ ᱵᱚᱱ ᱞᱟᱦᱟ ᱪᱟᱞᱟᱜ ᱢᱟ ᱱᱤᱭᱟᱹᱜᱤᱧ ᱠᱷᱚᱡᱚᱜᱼᱟ